ᱟᱪᱪᱷᱟ ᱢᱟᱹᱭ ᱟᱢ ᱡᱤᱵᱚᱱ ᱨᱮ ᱡᱷᱚᱛᱚ ᱠᱷᱚᱱ ᱪᱮᱫ ᱮᱢ ᱠᱩᱥᱤᱭᱟᱜᱼᱟ ᱟᱨ ᱡᱟᱦᱟᱢ ᱠᱩᱥᱤᱭᱟᱜᱼᱟ ᱚᱱᱟ ᱵᱟᱨᱮᱛᱮ ᱵᱟᱨᱯᱮ ᱠᱟᱛᱷᱟ ᱨᱚᱲᱢᱮ ᱤᱧ ᱫᱚ ᱡᱷᱚᱛᱚ ᱠᱷᱚᱱ ᱡᱟᱹᱥᱛᱤᱧ ᱠᱩᱥᱤᱭᱟᱜᱼᱟ ᱯᱟᱲᱦᱟᱜ ᱪᱮᱫᱟᱜ ᱥᱮ ᱠᱟᱹᱴᱤᱡ ᱠᱷᱚᱱ ᱯᱟᱲᱦᱟᱜ ᱨᱮ ᱟᱹᱰᱤ ᱟᱴ ᱨᱟᱹᱥᱠᱟᱹ ᱛᱟᱦᱮᱸ ᱠᱟᱱᱛᱤᱧᱟᱹ ᱟᱨ ᱯᱟᱲᱦᱟᱜ ᱞᱟᱹᱜᱤᱫ ᱜᱚ ᱵᱟᱵᱟ ᱠᱷᱚᱱ ᱡᱟᱦᱟᱸ ᱞᱮᱠᱟ ᱩᱫᱽᱜᱟᱹᱣ ᱤᱧ ᱧᱟᱢ ᱟᱠᱟᱫᱟ ᱜᱚᱲᱚᱧ ᱧᱟᱢ ᱟᱠᱟᱫᱟ ᱚᱱᱠᱟ ᱞᱮᱠᱟᱛᱮ ᱤᱛᱩᱱ ᱟᱥᱲᱟ ᱠᱚᱨᱮ ᱢᱟᱪᱮᱫ ᱠᱚ ᱴᱷᱮᱱ ᱦᱚᱸ ᱟᱹᱰᱤ ᱜᱟᱱ ᱩᱫᱽᱜᱟᱹᱣ ᱥᱟᱨᱦᱟᱣᱤᱧ ᱧᱟᱢ ᱟᱠᱟᱫᱟ ᱯᱟᱲᱦᱟᱜ ᱞᱟᱹᱜᱤᱫ ᱫᱚ ᱟᱨ ᱡᱟᱦᱟᱸ ᱛᱤᱱᱟᱜ ᱨᱮᱸᱜᱮᱡ ᱱᱟᱪᱟᱨ ᱚᱲᱟᱜ ᱨᱮᱱ ᱠᱟᱱ ᱜᱤᱭᱟᱹᱧ ᱛᱚᱵᱮ ᱜᱚ ᱵᱟᱵᱟ ᱫᱤᱱ ᱦᱤᱞᱳᱜ ᱚᱲᱟ ᱨᱮ ᱵᱟᱝ ᱠᱤᱱ ᱛᱟᱦᱮᱱᱟ ᱵᱟᱹᱛ ᱠᱷᱮᱛ ᱠᱚᱠᱤᱱ ᱥᱮᱱᱚᱜ ᱜᱮᱭᱟ ᱮᱱᱛᱮᱦᱚᱸ ᱚᱲᱟᱜ ᱨᱮᱭᱟᱜ ᱠᱟᱢᱤ ᱥᱟᱹᱛ ᱵᱟᱲᱟ ᱠᱟᱛᱮ ᱰᱟᱝᱨᱟ ᱢᱮᱨᱚᱢ ᱫᱟᱜ ᱛᱷᱟᱨᱤ ᱵᱟᱴᱤ ᱥᱟᱱᱟᱢ ᱠᱟᱢᱤ ᱥᱟᱹᱛ ᱵᱟᱲᱟ ᱠᱟᱛᱮ ᱯᱟᱲᱦᱟᱜ ᱫᱚ ᱫᱤᱱ ᱜᱤᱧ ᱯᱟᱲᱦᱟᱜᱼᱟ ᱟᱨ ᱚᱱᱟ ᱯᱟᱲᱦᱟᱣ ᱯᱟᱲᱦᱟᱜ ᱛᱮᱜᱮ ᱱᱩᱱᱟᱹᱜ ᱥᱟᱹᱜᱤᱧ ᱦᱮᱡ ᱥᱮᱴᱮᱨ ᱟᱠᱟᱱᱟ ᱱᱤᱛ ᱫᱚ ᱤᱧ ᱦᱟᱞᱮ ᱜᱮ ᱮᱢ ᱤᱧ ᱯᱟᱥ ᱟᱠᱟᱫᱟ ᱟᱨ ᱱᱚᱶᱟ ᱞᱟᱜᱤᱫ ᱛᱮ ᱤᱧ ᱫᱚ ᱟᱹᱰᱤ ᱜᱚᱨᱚᱵᱽ ᱤᱧ ᱵᱩᱡᱷᱟᱹᱣᱟ ᱡᱟᱦᱟᱱ ᱞᱮᱠᱟᱛᱮ ᱟᱵᱚ ᱥᱚᱨᱠᱟᱨ ᱥᱚᱝᱵᱤᱫᱷᱟᱱ ᱨᱮᱭ ᱞᱟᱹᱭ ᱟᱠᱟᱫᱟ ᱡᱮᱹ ᱚᱞᱚᱜ ᱯᱟᱲᱦᱟᱜ ᱥᱮ ᱥᱤᱠᱷᱱᱟᱹᱛ ᱫᱚ ᱠᱚᱲᱟ ᱠᱩᱲᱤ ᱡᱷᱚᱛᱚ ᱠᱚ ᱞᱟᱜᱤᱫ ᱠᱟᱱᱟ ᱟᱨ ᱥᱤᱠᱷᱱᱟᱹᱛ ᱫᱚ ᱮᱠᱟᱞ ᱜᱮ ᱞᱟᱠᱛᱤ ᱢᱮᱱᱟᱜ ᱼᱟ ᱚᱱᱟᱛᱮ ᱤᱧ ᱫᱚ ᱟᱹᱰᱤ ᱜᱚᱨᱚᱵᱽ ᱤᱧ ᱵᱩᱡᱷᱟᱹᱣᱟ